ᱤᱧᱟᱹᱜ ᱥᱩᱨ ᱥᱩᱵᱤᱫᱷᱟ ᱮ ᱴᱤ ᱮᱢ ᱫᱚ ᱢᱮᱱᱟᱜ ᱜᱮᱭᱟ ᱦᱮᱸ ᱛᱚᱵᱮ ᱱᱚᱜᱚᱫᱽ ᱠᱮᱥ ᱯᱚᱭᱥᱟ ᱞᱟᱹᱜᱤᱫ ᱫᱚ ᱦᱩᱭᱩᱜ ᱠᱟᱱ ᱜᱮᱭᱟ ᱚᱵᱷᱟᱵᱽ ᱫᱚ ᱪᱮᱫᱟᱜ ᱥᱮ ᱮ ᱴᱤ ᱮᱢ ᱨᱮ ᱫᱚᱥ ᱦᱟᱡᱟᱨ ᱠᱷᱚᱡ ᱵᱟᱹᱲᱛᱤ ᱱᱚᱜᱚᱫ ᱠᱮᱥ ᱵᱟᱝ ᱩᱴᱷᱟᱹᱜᱼᱟ ᱟᱢᱟᱜ ᱡᱩᱫᱤ ᱱᱚᱝᱠᱟ ᱯᱚᱧᱪᱟᱥ ᱦᱟᱡᱟᱨ ᱞᱟᱹᱠᱛᱤ ᱟᱢᱟ ᱢᱮᱱᱠᱷᱟᱱ ᱮ ᱴᱤ ᱮᱢ ᱨᱮ ᱚᱱᱟ ᱥᱩᱵᱤᱫᱟ ᱵᱟᱢ ᱩᱴᱷᱟᱹᱣ ᱫᱟᱲᱮᱭᱟᱜᱼᱟ ᱤᱧᱟᱹᱜ ᱱᱟᱦᱟᱜ ᱵᱮᱝᱠᱤᱝ ᱨᱮᱫᱚ ᱨᱮᱹᱴ ᱫᱚ ᱦᱩᱭᱩᱜᱼᱟ ᱦᱟᱸᱜ ᱵᱮᱝᱠ ᱛᱮᱫᱚ ᱵᱟᱛᱨᱟ ᱜᱮ ᱦᱩᱭᱩᱜ ᱛᱤᱧᱟᱹ ᱨᱮᱹᱴ ᱫᱚ ᱵᱟᱹᱱᱩᱜᱼᱟ ᱢᱮᱱᱠᱷᱟᱱ ᱤᱧᱫᱚ ᱰᱟᱭᱨᱮᱠᱴ ᱵᱮᱝᱠᱤᱝ ᱨᱮᱜᱮ

ᱡᱳᱜᱟᱡᱳᱜᱽ ᱡᱟᱹᱥᱛᱤ ᱠᱟᱹᱡ ᱤᱧ ᱠᱩᱥᱤᱭᱟᱜᱼᱟ